ᱦᱮᱸ ᱦᱮᱸ ᱞᱟᱹᱭ ᱢᱮ ᱦᱮᱸ ᱠᱟᱱ ᱜᱮᱭᱟ ᱟᱵᱮᱱ ᱫᱚ ᱚᱠᱟ ᱠᱷᱚᱱ ᱵᱮᱱ ᱞᱟᱹᱭ ᱫᱟ ᱟᱪᱪᱷᱟ ᱦᱮᱸ ᱢᱟ ᱞᱟᱹᱭ ᱵᱮᱱ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱨ ᱟᱢᱫᱚ ᱟᱢᱟᱜ ᱧᱩᱛᱩᱢ ᱫᱚ ᱪᱮᱫ ᱟᱢᱟᱜ ᱧᱩᱛᱩᱢ ᱫᱚ ᱟᱪᱪᱷᱟ ᱟᱪᱪᱷᱟ ᱡᱟᱦᱟᱸ ᱟᱹᱛᱩᱨᱮ ᱠᱩᱢᱵᱽᱲᱩᱣ ᱠᱟᱱᱟ ᱚᱱᱟ ᱟᱹᱛᱩᱨᱮᱱ ᱠᱟᱱ ᱜᱮᱭᱟᱢ ᱛᱚ ᱚ ᱟᱪᱪᱷᱟ ᱟᱪᱪᱷᱟ ᱟᱪᱪᱷᱟ ᱟᱨ ᱠᱩᱢᱵᱽᱲᱩ ᱫᱚ ᱛᱤᱥ ᱦᱩᱭ ᱠᱟᱱᱟ ᱛᱤᱦᱤᱧ ᱥᱮ ᱦᱚᱞᱟ ᱱᱚᱴᱟ ᱜᱟᱱ ᱥᱚᱢᱚᱭ ᱟᱪᱪᱷᱟ ᱟᱪᱪᱷᱟ ᱡᱟᱭᱦᱳᱠ ᱱᱤᱛᱚᱜ ᱵᱟᱡᱟᱜ ᱠᱟᱱᱟ ᱜᱷᱚᱲᱤᱨ ᱠᱟᱴᱟ ᱫᱩᱴᱟ ᱯᱚᱸᱭᱛᱟᱞᱞᱤᱥ ᱟᱨ ᱱᱚᱴᱟ ᱥᱚᱢᱚᱭ ᱠᱩᱢᱵᱽᱲᱩᱣ ᱠᱟᱱᱟ ᱠᱟᱹᱴᱤᱡ ᱞᱟᱦᱟ ᱧᱚᱜ ᱨᱮ ᱯᱷᱳᱱ ᱦᱩᱭ ᱠᱚᱜ ᱛᱟᱯᱮᱭᱟ ᱛᱚ ᱟᱪᱪᱷᱟ ᱟᱪᱪᱷᱟ ᱵᱮᱥ ᱵᱮᱥ ᱴᱷᱤᱠ ᱜᱮᱭᱟ ᱟᱞᱮ ᱢᱮᱱᱟᱜ ᱞᱮᱭᱟ ᱠᱳᱱᱳ ᱴᱮᱱᱥᱮᱱ ᱨᱮᱭᱟᱜ ᱵᱮᱯᱟᱨ ᱵᱟᱝ ᱠᱟᱱᱟ ᱛᱳ ᱮᱠᱷᱚᱱ ᱫᱚ ᱟᱞᱮ ᱠᱟᱹᱴᱤᱡ ᱵᱟᱦᱨᱮ ᱰᱤᱭᱩᱴᱤ ᱨᱮ ᱢᱮᱱᱟᱜ ᱞᱮᱭᱟ ᱛᱳ ᱛᱷᱟᱱᱟ ᱨᱮ ᱪᱟᱞᱟᱣ ᱠᱟᱛᱮᱫ ᱵᱚᱲᱚ ᱵᱟᱹᱵᱩ ᱥᱮ ᱢᱮᱡᱳ ᱵᱟᱹᱵᱩ ᱡᱟᱱᱟᱣ ᱟᱭ ᱦᱩᱭᱩᱜᱼᱟ ᱛᱟᱨᱯᱚᱨ ᱦᱟᱸᱜ ᱪᱟᱞᱟᱣ ᱦᱩᱭᱩᱜ ᱠᱟᱱᱟ ᱟᱪᱪᱷᱟ ᱟᱪᱪᱷᱟ ᱤᱭᱟᱹ ᱟᱞᱮ ᱞᱮ ᱪᱟᱞᱟᱜ ᱠᱟᱱᱟ ᱛᱚ ᱵᱟᱹᱵᱩ ᱵᱮᱥᱤ ᱤᱭᱟᱹ ᱳᱭᱮᱴ ᱯᱮ ᱠᱟᱹᱴᱤᱡ ᱯᱚᱨᱮᱛᱮ ᱢᱮᱱ ᱦᱩᱭᱩᱜ ᱠᱟᱱᱟ ᱟᱞᱮ ᱠᱟᱹᱴᱤᱡ ᱵᱟᱦᱨᱮ ᱨᱮ ᱢᱮᱱᱟᱜ ᱞᱮᱭᱟ ᱛᱷᱚᱲᱟ ᱵᱮᱥᱛᱚ ᱧᱚᱜ ᱨᱮᱜᱮ ᱟᱞᱮ ᱞᱮ ᱪᱮᱥᱴᱟᱭᱮᱫᱟ ᱤᱢᱤᱰᱤᱭᱮᱴᱞᱤ ᱪᱟᱞᱟᱜ ᱨᱮᱱᱟᱜ ᱪᱮᱫᱟᱜ ᱥᱮ ᱟᱞᱮ ᱮᱠᱷᱚᱱ ᱵᱟᱦᱨᱮ ᱨᱮ ᱢᱮᱱᱟᱜ ᱞᱮᱭᱟ ᱮᱠᱷᱚᱱ ᱛᱷᱟᱱᱟ ᱨᱮᱱ ᱵᱚᱲᱚ ᱵᱟᱹᱵᱩ ᱥᱮᱮ ᱢᱮᱡᱳ ᱵᱟᱹᱵᱩ ᱡᱟᱱᱟᱣ ᱟᱭ ᱦᱩᱭᱩᱜ ᱛᱟᱞᱮᱭᱟ ᱛᱳ ᱵᱮᱥᱤ ᱴᱮᱱᱥᱮᱱ ᱟᱞᱚ ᱯᱮ ᱦᱟᱛᱟᱣᱟ ᱟᱞᱮ ᱡᱚᱛᱷᱟ ᱥᱚᱢᱵᱷᱚᱵᱽ ᱞᱮ ᱪᱮᱥᱴᱟᱭᱮᱫᱟ ᱟᱹᱰᱤ ᱞᱚᱜᱚᱱ ᱪᱟᱞᱟᱜ ᱨᱮᱭᱟᱜ ᱟᱨ ᱟᱞᱮ ᱞᱮ ᱪᱮᱥᱴᱟᱭᱟ ᱡᱮ ᱡᱟᱦᱟᱸ ᱚᱲᱟᱜ ᱨᱮ ᱩᱱᱤ ᱪᱤᱞᱤᱢ ᱞᱟᱹᱭ ᱠᱮᱫᱟ ᱵᱟᱹᱵᱩ ᱠᱟᱹᱞᱩᱨᱟᱢ ᱥᱮ ᱪᱤᱞᱤ ᱵᱮᱥ ᱟᱪᱪᱷᱟ ᱩᱱᱤ ᱠᱟᱹᱞᱩᱨᱟᱢ ᱦᱮᱢᱵᱨᱚᱢ ᱛᱳ ᱡᱟᱭᱦᱳᱠ ᱡᱟᱦᱟᱸ ᱠᱩᱢᱵᱽᱲᱩᱣ ᱠᱟᱱᱟ ᱟᱞᱮ ᱞᱮ ᱪᱮᱥᱴᱟᱭᱟ ᱡᱟᱛᱮ ᱟᱞᱮ ᱯᱨᱚᱥᱟᱥᱚᱱ ᱠᱷᱚᱱ ᱟᱞᱮ ᱚᱱᱟ ᱡᱟᱦᱟᱸ ᱠᱩᱢᱵᱽᱲᱩᱣ ᱠᱟᱱᱟ ᱦᱚᱭᱛᱚ ᱟᱞᱮ ᱤᱱᱟᱹᱜ ᱵᱟᱞᱮ ᱥᱟᱦᱟᱡᱽᱡᱚ ᱫᱟᱲᱮᱣᱟᱭᱟ ᱠᱤᱱᱛᱩ ᱠᱤᱪᱷᱩᱴᱟ ᱟᱞᱮ ᱯᱨᱚᱥᱟᱥᱚᱱ ᱠᱷᱚᱱ ᱢᱟᱱᱮ ᱠᱷᱚᱛᱤ ᱯᱩᱨᱚᱱ ᱞᱮ ᱮᱢ ᱫᱟᱲᱮᱣᱟᱭᱟ ᱪᱮᱥᱴᱟᱭᱟᱞᱮ ᱪᱮᱫᱟᱜ ᱥᱮ ᱱᱤᱛᱚᱜ ᱯᱮ ᱞᱟᱹᱭ ᱫᱟ ᱡᱮ ᱵᱟᱝᱢᱟ ᱤᱭᱟᱹ ᱚᱱᱟ ᱚᱲᱟᱜ ᱨᱮᱱ ᱢᱤᱫᱴᱮᱱ ᱠᱟᱹᱴᱤᱡ ᱠᱚᱲᱟ ᱚᱞᱚᱜ ᱯᱟᱲᱦᱟᱜ ᱠᱟᱱᱟᱭ ᱟᱪᱪᱷᱟ ᱟᱪᱪᱷᱟ ᱦᱮᱸ ᱦᱮᱸ ᱦᱮᱸ ᱟᱪᱪᱷᱟ ᱟᱪᱪᱷᱟ ᱵᱮᱥ ᱤᱭᱟᱹ ᱞᱚᱠᱠᱷᱤᱨᱟᱢ ᱛᱟᱦᱞᱮ ᱟᱞᱮ ᱱᱤᱛᱚᱜ ᱤᱧ ᱛᱟᱦᱞᱮ ᱛᱷᱟᱱᱟ ᱨᱮᱱ ᱵᱚᱲᱚ ᱵᱟᱹᱵᱩ ᱥᱮ ᱢᱮᱡᱳ ᱵᱟᱹᱵᱩᱧ ᱡᱟᱱᱟᱣᱟᱭ ᱜᱮ ᱟᱨ ᱟᱞᱮ ᱞᱮ ᱩᱰᱩᱠᱚᱜ ᱠᱟᱱᱟ ᱴᱷᱤᱠ ᱜᱮᱭᱟ ᱟᱪᱪᱷᱟ ᱟᱪᱪᱷᱟ ᱵᱮᱥ ᱴᱷᱤᱠ ᱜᱮᱭᱟ ᱫᱚᱦᱚᱭ ᱫᱟᱹᱧ ᱦᱮᱸ ᱦᱮᱸ ᱟᱨ ᱟᱢ ᱟᱵᱮᱱ ᱚᱸᱰᱮ ᱜᱮᱵᱮᱱ ᱛᱟᱦᱮᱱᱟ ᱡᱮᱱᱚ ᱡᱟᱦᱟᱸ ᱨᱮ ᱚᱲᱟᱜ ᱠᱩᱢᱵᱽᱲᱩᱣ ᱠᱟᱱ ᱟᱪᱪᱷᱟ ᱟᱪᱪᱷᱟ ᱵᱮᱥ ᱴᱷᱤᱠ ᱜᱮᱭᱟ ᱦᱮᱸ ᱫᱚᱦᱚᱭ ᱫᱟᱹᱞᱤᱧ